ᱯᱚᱥᱪᱤᱢ ᱵᱚᱨᱫᱷᱚᱢᱟᱱ ᱦᱚᱱᱚᱛ ᱨᱮ ᱥᱟᱶᱛᱟ ᱵᱮᱵᱚᱥᱛᱟ ᱡᱟᱦᱟᱸ ᱥᱟᱥᱛᱚ ᱰᱤᱯᱟᱨᱴᱢᱮᱱᱴ ᱢᱮᱱᱟᱜᱼᱟ ᱥᱟᱥᱛᱚ ᱥᱟᱛᱷᱤ ᱠᱟᱨᱰ ᱡᱮᱢᱚᱱ ᱢᱮᱱᱟᱜᱼᱟ ᱚᱱᱟᱛᱮ ᱪᱤᱠᱤᱥᱥᱟ ᱫᱟᱲᱮᱭᱟᱜ ᱟᱢ ᱮᱵᱚᱝ ᱠᱤ ᱡᱟᱦᱟᱸ ᱴᱮᱥᱴ ᱠᱚ ᱢᱮᱱᱟᱜᱼᱟ ᱟᱨ ᱵᱷᱚᱨᱛᱤ ᱦᱚᱸ ᱫᱟᱲᱮᱭᱟᱜ ᱟᱢ ᱚᱱᱟᱛᱮ ᱵᱷᱚᱛᱛᱤᱦᱚᱸ ᱦᱩᱭᱩᱜᱼᱟ ᱛᱚ ᱚᱱᱟᱛᱮᱢ ᱡᱟᱦᱟᱸ ᱯᱨᱚᱛᱷᱚᱢ ᱯᱮᱥᱮᱱ ᱵᱷᱚᱨᱛᱤ ᱡᱮ ᱦᱩᱭᱩᱜᱼᱟ ᱛᱚ ᱛᱟᱨᱞᱟᱦᱟᱨᱮ ᱩᱱᱠᱩ ᱥᱟᱥᱛᱚ ᱠᱚᱨᱢᱤ ᱡᱟᱦᱟᱸᱭ ᱠᱚ ᱛᱟᱦᱮᱸᱱᱟ ᱟᱹᱛᱩᱨᱮ ᱛᱚ ᱩᱱᱠᱩᱴᱷᱮᱱ ᱡᱳᱜᱟᱡᱳᱜᱽ ᱠᱟᱛᱮᱫ ᱡᱩᱫᱤ ᱮᱢᱱᱤ ᱪᱷᱳᱴᱳ ᱠᱷᱟᱴᱳ ᱨᱩᱣᱟᱹ ᱦᱟᱥᱩ ᱛᱟᱦᱮᱸᱱᱟ ᱛᱚ ᱩᱱᱠᱩᱴᱷᱮᱱ ᱨᱟᱱ ᱦᱟᱛᱟᱣ ᱫᱟᱲᱮᱭᱟᱜᱼᱟ ᱯᱮ ᱥᱮ ᱩᱱᱠᱩ ᱠᱚ ᱥᱟᱦᱟᱡᱡᱳ ᱫᱟᱲᱮᱭᱟᱜᱼᱟ ᱟᱨ ᱛᱚ ᱚᱱᱟ ᱠᱷᱟᱹᱛᱤᱨ ᱛᱮᱧ ᱢᱮᱱ ᱮᱫᱟ

ᱟᱨ ᱡᱟᱦᱟᱸ ᱩᱱᱠᱩ ᱜᱚᱨᱵᱚᱵᱚᱛᱤ ᱢᱚᱦᱤᱞᱟ ᱢᱮᱱᱟᱜ ᱠᱚᱣᱟ ᱩᱱᱠᱩ ᱞᱟᱹᱜᱤᱫ ᱢᱤᱫᱴᱟᱝ ᱜᱟᱹᱰᱤ ᱨᱮᱭᱟᱜ ᱵᱮᱵᱚᱥᱛᱟ ᱢᱮᱱᱟᱜᱼᱟ ᱦᱚᱥᱯᱤᱴᱟᱞ ᱚᱵᱫᱤ ᱯᱳᱣᱪᱷᱟᱣ ᱨᱮᱭᱟᱜ ᱥᱮ ᱦᱚᱥᱯᱤᱴᱟᱞ ᱠᱷᱚᱱ ᱚᱲᱟᱜ ᱟᱹᱜᱩ ᱨᱮᱭᱟᱜ ᱛᱚ ᱚᱱᱟᱜᱮᱧ ᱞᱟᱹᱭ ᱮᱫᱟ ᱡᱮ ᱱᱟᱯᱟᱭ ᱵᱮᱵᱚᱥᱛᱟᱜᱮᱭᱟ